ᱡᱤᱱᱥ ᱯᱮᱱᱴ ᱤᱧ ᱦᱚᱨᱚᱜ ᱠᱟᱛᱮᱫ ᱤᱧ ᱧᱮᱞ ᱠᱟᱫᱟ ᱡᱤᱱᱥ ᱯᱮᱱᱴ ᱫᱚ ᱛᱷᱚᱲᱟ ᱠᱷᱚᱛᱤ ᱜᱮᱭᱟ ᱛᱷᱚᱲᱟ ᱵᱚᱞᱛᱮ ᱫᱚ ᱵᱟᱝ ᱯᱨᱟᱭ ᱠᱷᱚᱛᱤ ᱜᱮᱭᱟ ᱪᱮᱫᱟᱜ ᱥᱮ ᱜᱚᱨᱚᱢ ᱫᱤᱱ ᱨᱮᱫᱚ ᱟᱹᱰᱤ ᱜᱚᱨᱚᱢ ᱜᱮ ᱟᱹᱭᱠᱟᱹᱜᱼᱟ ᱟᱨᱻ ᱨᱮᱭᱟᱲ ᱫᱤᱱ ᱫᱚ ᱦᱚᱭᱛᱳ ᱛᱷᱚᱲᱟᱜᱟᱱ ᱮᱠᱴᱩ ᱩᱨᱜᱩᱢ ᱢᱟᱪᱷᱟ ᱟᱹᱭᱠᱟᱹᱜᱼᱟ ᱢᱮᱱᱠᱷᱟᱱ ᱜᱚᱨᱚᱢ ᱫᱤᱱ ᱯᱚᱠᱠᱷᱚ ᱫᱚ ᱮᱠᱟᱱᱛᱚ ᱵᱟᱝ ᱴᱷᱤᱠᱼᱟ ᱵᱟᱹᱲᱤᱡ ᱜᱮᱭᱟ ᱮᱱᱛᱮᱫ ᱪᱮᱫᱟᱜ ᱥᱮ ᱦᱮᱸ ᱡᱤᱱᱥ ᱯᱮᱱᱴ ᱢᱤᱫ ᱢᱟ ᱥᱟᱯᱷᱟ ᱠᱚᱨᱮ ᱦᱚᱸ ᱟᱹᱰᱤ ᱵᱟᱹᱲᱛᱤ ᱦᱟᱢᱟᱞᱟ ᱟᱨᱻ ᱱᱚᱣᱟ ᱦᱟᱞᱠᱟ ᱠᱤᱪᱨᱤᱡᱽ ᱞᱮᱠᱟ ᱵᱟᱝ ᱥᱟᱯᱷᱟ ᱜᱚᱫᱚᱜᱼᱟ ᱟᱨ ᱱᱚᱣᱟ ᱢᱤᱫᱴᱮᱱ ᱵᱟᱹᱲᱛᱤ ᱠᱟᱭᱛᱮ ᱠᱷᱚᱛᱤ ᱮᱢᱫᱟ ᱡᱤᱱᱥ ᱯᱮᱱᱴ ᱦᱚᱨᱚᱜ ᱠᱟᱛᱮᱫ ᱱᱚᱣᱟ ᱚᱱᱰᱚ ᱠᱳᱥ ᱨᱮ ᱪᱟᱯ ᱮ ᱧᱟᱢ ᱮᱫᱟ ᱢᱟᱱᱮ ᱱᱚᱣᱟ ᱯᱚᱠᱠᱷᱮ ᱟᱹᱰᱤ ᱵᱟᱹᱲᱤᱡ

ᱚᱱᱟ ᱱᱚᱣᱟ ᱫᱤᱠᱫᱤᱭᱮ ᱦᱚᱸ ᱪᱮᱫ ᱵᱟᱝ ᱥᱮ ᱵᱟᱹᱲᱛᱤ ᱫᱚᱧ ᱞᱟᱹᱭ ᱫᱟᱲᱮᱭᱟᱜ ᱠᱟᱱᱟ ᱯᱟᱞᱮ ᱛᱚᱵᱮ ᱵᱟᱹᱲᱤᱡ ᱜᱮᱭᱟ ᱵᱟᱹᱲᱤᱡ ᱵᱚᱞᱛᱮ ᱫᱚ ᱵᱟᱵᱟ ᱦᱚᱲ ᱯᱚᱠᱠᱷᱮ ᱫᱚ ᱟᱨᱦᱚᱸ ᱵᱟᱹᱲᱛᱤ ᱵᱟᱹᱲᱤᱡ ᱥᱮ ᱠᱩᱲᱤ ᱜᱤᱫᱽᱨᱟᱹ ᱯᱚᱠᱠᱷᱮ ᱦᱚᱸ ᱵᱟᱹᱲᱤᱡ ᱜᱮᱭᱟ ᱛᱚᱵᱮ ᱚᱱᱟ ᱤᱭᱟᱹᱛᱮ ᱤᱧᱫᱚ ᱱᱚᱣᱟ ᱡᱤᱱᱥ ᱯᱮᱱᱴ ᱫᱚ ᱵᱟᱹᱧ ᱠᱩᱥᱤᱭᱟᱜᱼᱟ ᱥᱮ ᱠᱷᱚᱛᱤ ᱦᱩᱭᱩᱜᱼᱟ ᱵᱚᱞᱮᱧ ᱢᱚᱱᱮᱭᱮᱫᱟ